ᱦᱮᱞᱳ ᱴᱳᱴᱳ ᱵᱟᱞᱟ ᱚᱠᱟᱨᱮ ᱢᱮᱱᱟᱢᱟ ᱤᱧ ᱱᱚᱰᱮ ᱫᱚᱢᱫᱚᱢᱟ ᱠᱷᱚᱱᱟᱜ ᱤᱧ ᱞᱟᱹᱭᱮᱫ ᱛᱟᱦᱮᱱᱟ ᱦᱚᱞᱟᱜᱮ ᱡᱚᱛᱚ ᱯᱚᱭᱥᱟ ᱠᱩᱧ ᱮᱢᱟᱫ ᱢᱮᱭᱟ ᱱᱚᱰᱮ ᱤᱞᱟᱹᱢᱵᱟᱡᱟᱨ ᱪᱟᱞᱟᱜᱼᱟ ᱢᱮᱱᱛᱮ ᱚᱸᱰᱮ ᱟᱹᱰᱤ ᱡᱟᱹᱨᱩᱲ ᱪᱟᱞᱟᱜ ᱦᱩᱭᱩᱜᱼᱟ ᱦᱚᱞᱟ ᱞᱟᱝ ᱜᱟᱞᱢᱟᱨᱟᱣ ᱴᱷᱤᱠ ᱠᱮᱫᱟ ᱡᱮ ᱱᱚᱸᱰᱮ ᱠᱷᱚᱱ ᱱᱚᱸᱰᱮ ᱱᱤᱱᱟᱹᱜ ᱤᱧ ᱦᱟᱛᱟᱣ ᱛᱟᱯᱮᱭᱟ ᱟᱫᱚ ᱡᱚᱛᱚ ᱜᱤᱫᱟᱹᱨ ᱯᱤᱫᱟᱹᱨ ᱡᱚᱛᱚ ᱦᱚᱲᱞᱮ ᱥᱟᱯᱲᱟᱣ ᱨᱮᱰᱤ ᱟᱠᱟᱱᱟ ᱟᱨ ᱱᱤᱛ ᱦᱚᱛᱚ ᱵᱟᱢ ᱥᱮᱴᱮᱨ ᱞᱮᱱᱟ ᱪᱤᱠᱟᱹ ᱛᱮ ᱦᱚᱨ ᱠᱚᱢ ᱦᱤᱲᱤᱧ ᱠᱮᱫᱟ ᱥᱮ ᱪᱮᱫ ᱦᱚᱨᱮᱢ ᱦᱤᱲᱤᱧ ᱠᱮᱫ ᱠᱷᱟᱱ ᱡᱩᱫᱤ ᱯᱷᱳᱱ ᱢᱮᱥᱮ ᱤᱧ ᱯᱷᱳᱱ ᱛᱤᱧ ᱞᱟᱹᱭᱟᱢ ᱠᱟᱱᱟ

ᱪᱮᱫᱟᱜ ᱥᱮ ᱚᱸᱰᱮ ᱫᱚ ᱪᱟᱞᱟᱜ ᱜᱮ ᱦᱩᱭᱩᱜᱼᱟ ᱟᱹᱰᱤ ᱡᱟᱹᱨᱩᱲ ᱞᱟᱹᱠᱛᱤ ᱡᱚᱛᱚ ᱦᱚᱲ ᱮᱱᱟᱱ ᱥᱮᱛᱟᱜ ᱨᱮᱞᱮ ᱥᱟᱹᱛ ᱪᱟᱵᱟ ᱟᱠᱟᱱᱟ ᱚᱱᱠᱟ ᱞᱟᱝ ᱜᱟᱞᱢᱟᱨᱟᱣ ᱠᱮᱫᱟ ᱟᱨ ᱱᱤᱛ ᱛᱮᱦᱚᱸ ᱵᱟᱢ ᱥᱮᱴᱮᱨ ᱞᱮᱱᱟ ᱱᱩᱱᱟᱜ ᱵᱮᱞᱟ ᱤᱭᱟᱹ ᱵᱟᱡᱟᱣ ᱮᱱᱟ ᱵᱟᱨᱳ ᱵᱟᱡᱮ ᱱᱤᱛ ᱜᱮ ᱦᱮᱡ ᱜᱚᱫᱚᱜ ᱢᱮ ᱞᱚᱜᱚᱱ